ᱤᱧᱟᱹᱜ ᱠᱩᱥᱤᱭᱟᱱᱟᱜ ᱪᱟᱞᱟᱣ ᱟᱨᱩ ᱫᱚ ᱦᱩᱭᱩᱜ ᱠᱟᱱᱟ ᱨᱟᱭᱯᱩᱨ ᱤᱧ ᱤᱧᱨᱮᱱ ᱡᱚᱴᱟᱣ ᱥᱟᱶ ᱫᱟᱹᱲ ᱤᱧ ᱠᱩᱥᱤᱭᱟᱜᱼᱟ ᱡᱟᱦᱟᱸ ᱫᱚ ᱦᱮᱸ ᱥᱟᱺᱜᱤᱧ ᱪᱟᱞᱟᱣ ᱨᱮᱦᱚᱸ ᱥᱟᱺᱜᱤᱧ ᱞᱮᱠᱟ ᱵᱟᱝ ᱦᱩᱭᱩᱜᱼᱟ ᱡᱚᱴᱟᱣ ᱥᱟᱶ ᱪᱟᱞᱟᱣ ᱞᱮᱱᱠᱷᱟᱱ ᱫᱚ ᱢᱤᱫ ᱥᱟᱝ ᱛᱮᱞᱮ ᱪᱟᱞᱟᱜᱼᱟ ᱥᱮ ᱟᱹᱰᱤ ᱱᱟᱯᱟᱭ ᱛᱮ ᱥᱮ ᱢᱚᱡᱽ ᱛᱮᱜᱮᱞᱮ ᱪᱟᱞᱟᱜᱼᱟ ᱚᱱᱟ ᱠᱷᱟᱹᱛᱤᱨ ᱤᱧ ᱫᱚ ᱤᱧᱨᱮᱱ ᱡᱚᱴᱟᱣ ᱥᱟᱶᱛᱮᱜᱮ ᱫᱟᱬᱟᱱ ᱫᱩᱧ ᱠᱩᱥᱤᱭᱟᱜᱼᱟ